ᱤᱧ ᱢᱤᱫᱴᱟᱝ ᱯᱨᱳᱢᱳ ᱠᱳᱰᱤᱧ ᱧᱟᱢ ᱟᱠᱟᱫᱟ ᱚᱱᱟ ᱛᱤᱱᱟᱹᱜ ᱜᱟᱱ ᱞᱟᱜᱟᱼᱟ ᱜᱟᱹᱰᱤᱧ ᱵᱩᱠ ᱞᱟᱜᱟᱫ ᱟᱞᱮ ᱜᱷᱟᱨᱚᱸᱡᱽ ᱠᱷᱚᱱᱟᱜ ᱳᱭ ᱛᱩᱨᱩᱭ ᱡᱚᱱᱞᱮ ᱪᱟᱞᱟᱜᱼᱟ ᱚᱱᱟᱛᱮ ᱠᱤᱪᱷᱩᱜᱟᱱ ᱪᱷᱟᱹᱲᱤᱧ ᱧᱟᱢᱠᱷᱟᱱ ᱡᱚᱫᱤ ᱚᱱᱟᱛᱮ ᱤᱧ ᱯᱷᱳᱱ ᱟᱠᱟᱫᱟᱹᱧ ᱢᱟ ᱛᱟᱦᱞᱮ ᱫᱚᱦᱚᱭᱫᱟᱹᱧ